ᱵᱟᱨ ᱫᱚ ᱵᱟᱹᱭᱥᱟᱹᱠ ᱵᱚᱸᱜᱟ ᱢᱚᱬᱮ ᱫᱚ ᱡᱷᱮᱸᱴ ᱵᱚᱸᱜᱟ ᱟᱨᱮ ᱫᱚ ᱟᱥᱟᱲ ᱵᱚᱸᱜᱟ ᱜᱮᱞ ᱫᱚ ᱥᱟᱱ ᱵᱚᱸᱜᱟ ᱢᱤᱫ ᱜᱮᱞ ᱢᱚᱬᱮ ᱫᱚ ᱵᱷᱟᱫᱚᱨ ᱵᱚᱸᱜᱟ